ᱦᱚᱣ ᱟᱹᱞᱤᱧ ᱫᱚ ᱥᱟᱶᱛᱟ ᱥᱩᱥᱟᱹᱨᱤᱭᱚ ᱞᱤᱧ ᱞᱟᱹᱭᱫᱟ

ᱞᱟᱹᱭᱫᱟᱹᱧ ᱟᱵᱚ ᱱᱚᱭᱟ ᱫᱤᱥᱚᱢᱨᱮ ᱚᱠᱟᱞᱮᱠᱟ ᱥᱟᱶᱛᱟ ᱠᱚ ᱪᱟᱞᱟᱭᱮᱜ ᱛᱟᱵᱚᱱᱟ ᱚᱱᱟ ᱥᱚᱢᱚᱱᱫᱮ ᱠᱟᱹᱴᱤᱡ ᱵᱟᱲᱟᱭ

ᱟᱨᱚ ᱪᱮᱫᱠᱚᱢ ᱵᱮᱱ ᱵᱟᱲᱟᱭᱟ ᱠᱟᱹᱴᱤᱡ ᱵᱮᱱ ᱞᱟᱹᱭ ᱯᱟᱥᱱᱟᱣ ᱟᱹᱞᱤᱧ ᱴᱷᱮᱱ

ᱦᱮᱸ ᱢᱟᱺᱡᱷᱤ ᱵᱟᱵᱟ ᱟᱸᱡᱚᱢ ᱠᱮᱫ ᱜᱤᱭᱟᱹᱧ ᱛᱚ ᱡᱷᱚᱛᱚ ᱠᱚᱜᱮ ᱢᱚᱱᱮ ᱛᱮᱦᱮᱧ ᱫᱚ ᱟᱫᱚ ᱱᱤᱝᱠᱟᱹ ᱞᱮᱠᱟᱜᱮ